ᱤᱧ ᱫᱚ ᱯᱚᱨᱚᱵᱽ ᱥᱮ ᱫᱷᱚᱨᱚᱢᱟᱱ ᱟᱠᱷᱲᱟ ᱞᱟᱹᱜᱤᱫ ᱫᱚ ᱛᱤᱥ ᱦᱚᱸ ᱵᱚᱸᱜᱟ ᱠᱚᱫᱚ ᱵᱟᱝ ᱤᱧ ᱵᱮᱱᱟᱣ ᱟᱠᱟᱫ ᱠᱚᱣᱟ ᱛᱚᱵᱮ ᱠᱷᱟᱱ ᱯᱟᱲᱦᱟᱜ ᱡᱤᱭᱚᱱ ᱨᱮᱫᱚ ᱠᱷᱟᱛᱟ ᱠᱚᱨᱮ ᱫᱚ ᱥᱚᱨᱚᱥᱚᱛᱤ ᱵᱚᱸᱜᱟ ᱠᱚᱣᱟᱜ ᱪᱷᱚᱵᱤ ᱠᱚᱫᱚᱧ ᱟᱸᱠᱟᱣ ᱵᱟᱲᱟ ᱟᱠᱟᱫ ᱜᱮᱭᱟ